ᱟᱞᱮ ᱫᱤᱥᱚᱢ ᱨᱮ ᱦᱟᱥᱟᱨᱮᱱ ᱢᱩᱨᱛᱤ ᱟᱹᱰᱤ ᱠᱚ ᱵᱤᱠᱠᱷᱟᱛᱚᱣᱟ ᱡᱟᱦᱟᱸ ᱟᱠᱚ ᱟᱠᱚ ᱞᱮᱠᱟ ᱛᱮᱠᱚ ᱵᱮᱱᱟᱣ ᱠᱚᱣᱟ ᱡᱟᱦᱟᱸ ᱫᱚ ᱮᱴᱟᱜ ᱫᱤᱥᱚᱢ ᱨᱮᱱ ᱦᱚᱲ ᱵᱟᱝᱠᱚ ᱵᱮᱱᱟᱣ ᱫᱟᱲᱮᱜ ᱢᱟ ᱱᱚᱝᱠᱟ ᱚᱱᱟ ᱤᱠᱟᱹᱛᱮ ᱟᱠᱚ ᱟᱠᱚ ᱞᱮᱠᱟ ᱵᱩᱫᱽᱫᱷᱤ ᱟᱛᱮᱫ ᱠᱚ ᱵᱮᱱᱟᱣ ᱠᱚᱣᱟ